ᱦᱮᱞᱳ ᱱᱚᱣᱟᱠᱤ ᱡᱷᱟᱲᱜᱨᱟᱢ ᱨᱮᱥᱴᱩᱨᱚᱱᱴᱥ ᱠᱟᱱᱟ ᱤᱧ ᱠᱮᱸᱫᱽᱵᱚᱱᱤ ᱠᱷᱚᱱᱤᱧ ᱞᱟᱹᱭᱫᱟ ᱱᱚᱸᱰᱮ ᱱᱤᱨᱟᱢᱤᱥ ᱫᱟᱠᱟᱧ ᱚᱰᱟᱨ ᱞᱮᱫᱼᱟ ᱠᱤᱱᱛᱩ ᱵᱷᱩᱞ ᱴᱷᱤᱠᱟᱹᱱᱟ ᱮᱢ ᱟᱠᱟᱱᱟ ᱚᱱᱟ ᱤᱧ ᱱᱤᱭᱟᱹ ᱜᱷᱟᱹᱲᱤᱡ ᱢᱤᱱᱟᱹᱧᱟ ᱠᱮᱸᱫᱽᱵᱚᱱᱤ ᱴᱷᱤᱠᱟᱹᱱᱟ ᱨᱮ ᱫᱟᱭᱟᱠᱟᱛᱮᱫ ᱡᱩᱫᱤ ᱡᱚᱢᱟᱜ ᱯᱮ ᱟᱹᱜᱩ ᱦᱚᱴᱚ ᱠᱤᱧᱟᱹ ᱮᱱᱠᱷᱟᱱ ᱟᱹᱰᱤ ᱜᱟᱱᱜᱮ ᱱᱟᱯᱟᱭ ᱠᱚᱜᱼᱟ ᱡᱚᱢ ᱨᱮᱱᱟᱜ ᱚᱠᱛᱚ ᱠᱚᱦᱚᱸ ᱵᱤᱞᱚᱢ ᱪᱟᱞᱟᱜ ᱠᱟᱱᱟ ᱚᱱᱟᱛᱤᱧ ᱞᱟᱹᱭᱫᱟ ᱟᱹᱜᱩ ᱫᱟᱲᱮᱭᱟᱜᱼᱟ ᱯᱮᱥᱮ ᱵᱟᱝ ᱞᱟᱹᱭᱟᱹᱧ ᱯᱮ ᱵᱟᱠᱷᱟᱱ ᱮᱴᱟᱜ ᱡᱟᱦᱟᱸ ᱥᱮᱫ ᱨᱮ ᱵᱮᱵᱚᱥᱛᱟᱧ ᱦᱟᱛᱟᱣᱟ ᱯᱷᱳᱱ ᱠᱟᱛᱮ ᱞᱟᱹᱭᱟᱹᱧ ᱯᱮ